ᱟᱵᱚ ᱱᱚᱣᱟ ᱵᱷᱟᱨᱚᱛ ᱫᱤᱥᱚᱢ ᱨᱮ ᱵᱨᱤᱴᱤᱥ ᱠᱚ ᱢᱩᱫᱽ ᱨᱮ ᱵᱨᱤᱴᱤᱥ ᱟᱵᱚ ᱪᱮᱛᱟᱱ ᱨᱮ ᱟᱹᱰᱤ ᱜᱟᱱ ᱱᱟᱦᱟᱪᱟᱨ ᱠᱚ ᱪᱟᱞᱟᱣ ᱠᱟᱜᱼᱟ ᱡᱮᱞᱮᱠᱟ ᱦᱟᱥᱟ ᱡᱟᱭᱜᱟ ᱵᱤᱨ ᱵᱩᱨᱩ ᱛᱤᱨᱞᱟᱹ ᱦᱚᱯᱚᱱ ᱠᱚ ᱪᱮᱛᱟᱱᱨᱮ ᱟᱹᱰᱤ ᱟᱭᱢᱟ ᱱᱟᱦᱟᱪᱟᱨ ᱠᱚ ᱟᱞᱟᱣ ᱟᱠᱟᱜᱼᱟ ᱩᱱᱠᱩ ᱵᱤᱨᱩᱫᱽ ᱨᱮ ᱛᱤᱸᱜᱩᱱ ᱞᱟᱹᱜᱤᱫ ᱡᱚᱛᱚᱠᱷᱚᱱ ᱯᱳᱭᱞᱳ ᱛᱮ ᱛᱤᱸᱜᱩᱣᱟᱠᱟᱱ ᱛᱟᱵᱚᱱᱟᱭ ᱵᱟᱵᱟ ᱛᱤᱞᱠᱟᱹ ᱢᱟᱹᱡᱷᱤ ᱢᱩᱨᱢᱩ ᱩᱱᱤ ᱥᱟᱱᱟᱢ ᱟᱵᱚ ᱟᱵᱚ ᱥᱟᱱᱛᱟᱲ ᱥᱟᱱᱟᱢ ᱠᱚᱭ ᱦᱚᱦᱚ ᱡᱩᱢᱤᱫ ᱠᱟᱜ ᱠᱚᱣᱟ ᱢᱤᱫ ᱠᱟᱜ ᱠᱚᱣᱟᱭ ᱩᱱᱤᱭᱟᱜ ᱤᱭᱟᱹᱛᱮ ᱛᱤᱦᱤᱧ ᱟᱵᱚ ᱵᱨᱤᱴᱤᱥ ᱠᱚ ᱥᱟᱶ ᱞᱟᱹᱲᱦᱟᱹᱭ ᱦᱳᱭᱟᱠᱟᱱᱟ ᱚᱱᱟ ᱞᱟᱹᱲᱦᱟᱹᱭ ᱨᱮ ᱟᱵᱚ ᱨᱮᱱ ᱥᱟᱱᱛᱟᱲ ᱠᱚᱦᱚᱸ ᱟᱹᱰᱤ ᱜᱟᱱ ᱡᱤᱣᱤ ᱵᱟᱹᱛᱤ ᱤᱬᱤᱡ ᱟᱠᱟᱱ ᱛᱟᱠᱚᱣᱟ ᱚᱱᱟ ᱞᱟᱹᱲᱦᱟᱹᱭ ᱪᱚᱞᱟᱠᱟᱞᱤᱱ ᱟᱠᱚᱨᱮᱱ ᱵᱨᱤᱴᱤᱥ ᱨᱮᱱ ᱡᱟᱦᱟᱸᱭ ᱞᱟᱹᱲᱦᱟᱹᱭ ᱠᱚ ᱩᱱᱠᱩ ᱠᱚᱣᱟᱜ ᱦᱚᱸ ᱟᱹᱰᱤ ᱡᱤᱣᱤ ᱵᱟᱹᱛᱤ ᱤᱬᱤᱡ ᱟᱠᱟᱱᱟ ᱟᱵᱚ ᱵᱷᱟᱨᱚᱛ ᱢᱩᱫᱽᱨᱮ ᱥᱟᱱᱛᱟᱲ ᱡᱚᱛᱚ ᱠᱷᱚᱱ ᱯᱩᱭᱞᱩᱛᱮ ᱵᱟᱵᱟ ᱛᱤᱞᱠᱟᱹ ᱢᱟᱡᱷᱤ ᱜᱮ ᱱᱮᱛᱟ ᱥᱮ ᱫᱤᱞᱜᱟᱹᱨᱭᱟᱹ ᱞᱮᱠᱟᱭ ᱛᱤᱸᱜᱩ ᱟᱠᱟᱱᱟ